ᱯᱳᱭᱞᱳ ᱨᱮᱫᱤ ᱤᱛᱟᱹ ᱟᱹᱜᱩ ᱠᱟᱛᱮ ᱞᱚᱦᱚᱜ ᱠᱟᱜ ᱟᱨ ᱦᱟᱥᱟ ᱡᱟᱯᱠᱟᱣ ᱠᱟᱛᱮ ᱜᱩᱨᱤᱡ ᱮᱢ ᱠᱟᱛᱮ ᱥᱤ ᱠᱟᱜ ᱟᱨ ᱵᱟᱨᱫᱤᱱ ᱡᱟᱯᱠᱟᱣ ᱠᱟᱛᱮ ᱫᱚᱦᱚᱭ ᱦᱩᱭᱩᱜᱼᱟ ᱛᱚᱵᱮ ᱥᱤ ᱫᱚ ᱵᱟᱝ ᱜᱟᱱᱚᱜᱼᱟ ᱚᱫᱟ ᱚᱫᱟ ᱡᱚᱠᱷᱚᱱ ᱛᱟᱦᱮᱱᱟ ᱚᱱᱮ ᱩᱱ ᱥᱚᱢᱚᱭ ᱥᱤ ᱜᱚᱜ ᱠᱟᱜ ᱦᱩᱭᱩᱜᱼᱟ ᱥᱤ ᱠᱟᱛᱮ ᱰᱩᱜᱽᱞᱤ ᱞᱟᱭ ᱦᱩᱭᱩᱜᱼᱟ ᱰᱩᱜᱽᱞᱤ ᱞᱟ ᱠᱟᱛᱮ ᱰᱩᱜᱽᱞᱤ ᱞᱟ ᱠᱟᱛᱮ ᱚᱱᱟ ᱡᱟᱝ ᱮᱢ ᱧᱮᱞᱫᱟ ᱞᱚᱦᱚᱫ ᱠᱟᱱᱟ ᱥᱮ ᱵᱟᱝ ᱡᱮᱢᱚᱱ ᱡᱟᱝ ᱞᱚᱦᱚᱫᱚᱜ ᱡᱚᱛᱚ ᱡᱟᱝ ᱫᱚ ᱵᱟᱝ ᱞᱚᱦᱚᱫᱚᱜᱼᱟ ᱛᱚ ᱡᱟᱝ ᱞᱚᱦᱚᱫ ᱟ ᱟᱫᱚᱢ ᱤᱭᱟᱹ ᱠᱮᱫᱟ ᱨᱚᱦᱚᱭ ᱠᱮᱫᱟ ᱰᱩᱵᱽᱞᱤ ᱞᱟ ᱠᱮᱫᱟ ᱟᱨ ᱜᱩᱨᱤᱡ ᱮᱢ ᱮᱢᱟ ᱟᱫᱟ ᱜᱩᱨᱤᱡ ᱮᱢ ᱠᱟᱛᱮ ᱚᱱᱟ ᱡᱟᱝ ᱠᱚᱢ ᱨᱚᱦᱚᱭ ᱠᱮᱫᱟ ᱟᱨ ᱚᱠᱚᱭ ᱫᱚ ᱜᱩᱨᱤᱡ ᱪᱮᱛᱟᱱ ᱨᱮᱠᱚ ᱨᱚᱦᱚᱭᱟ ᱟᱨ ᱚᱠᱚᱭ ᱫᱚ ᱵᱤᱱᱟᱹ ᱜᱩᱨᱤᱡ ᱨᱮᱦᱚᱸ ᱠᱚ ᱨᱚᱦᱚᱭ ᱜᱮᱭᱟ ᱚᱱᱮ ᱚᱱᱟ ᱠᱚᱜᱮ ᱟᱨ ᱡᱮᱢᱚᱱ ᱡᱟᱛᱮ ᱦᱩᱭ ᱦᱚᱫᱚᱜ ᱚᱱᱟ ᱨᱮᱭᱟᱜ ᱫᱚ ᱥᱟᱨ ᱜᱩᱨᱤᱡ ᱥᱟᱨ ᱠᱚ ᱠᱮᱢᱤᱠᱮᱞ ᱫᱚ ᱵᱮᱵᱚᱦᱟᱨ ᱜᱮ ᱦᱩᱭᱩᱜᱼᱟ ᱟᱫᱚ ᱚᱱᱮ ᱚᱱᱟ ᱠᱚᱜᱮ ᱪᱟᱥ ᱨᱮᱭᱟᱜ ᱠᱟᱹᱢᱤ ᱫᱚ ᱠᱟᱭᱫᱟ ᱫᱚ